ᱤᱥᱤᱱ ᱵᱟᱥᱟᱝ ᱢᱩᱫᱨᱮ ᱫᱟᱠᱟ ᱩᱛᱩ ᱢᱟᱛᱚᱧ ᱵᱟᱲᱟᱭ ᱜᱮ ᱚᱱᱟ ᱢᱟ ᱫᱤᱱ ᱜᱮᱵᱚᱱ ᱡᱚᱢ ᱚᱱᱟ ᱵᱮᱜᱚᱨ ᱦᱚᱸ ᱚᱤᱴᱷᱟᱹ ᱥᱮ ᱞᱟᱹᱰᱩ ᱠᱚᱦᱚᱧ ᱵᱟᱰᱟᱭ ᱜᱮᱭᱟ ᱟᱨ ᱱᱤᱛ ᱫᱚ ᱞᱟᱹᱰᱩ ᱵᱟᱠᱷᱨᱟ ᱫᱚ ᱵᱟᱹᱧ ᱞᱟᱹᱭᱟ ᱛᱚᱵᱮ ᱯᱟᱛᱲᱟ ᱯᱤᱴᱷᱟᱹ ᱵᱟᱠᱷᱨᱟᱛᱮ ᱠᱟᱹᱴᱤᱡ ᱤᱧ ᱞᱟᱹᱭ ᱥᱚᱫᱚᱨᱟ ᱯᱟᱛᱲᱟ ᱯᱤᱴᱷᱟᱹ ᱫᱚ ᱡᱤᱞ ᱥᱟᱞᱟᱜ ᱦᱚᱸᱠᱚ ᱯᱤᱴᱷᱟᱹᱭ ᱜᱮᱭᱟ ᱦᱟᱹᱠᱩ ᱥᱟᱞᱟᱜ ᱦᱚᱸ ᱟᱵᱟᱨ ᱯᱩᱴᱠᱟᱹ ᱥᱮ ᱜᱚᱸᱜᱷᱟ ᱨᱚᱠᱚᱪ ᱱᱚᱣᱟ ᱠᱚ ᱥᱟᱞᱟᱜ ᱦᱚᱸᱠᱚ ᱯᱤᱴᱷᱟᱹᱭ ᱜᱮᱭᱟ ᱤᱧ ᱫᱚ ᱱᱤᱛ ᱫᱚᱧ ᱞᱟᱹᱭ ᱫᱟ ᱡᱤᱞ ᱥᱟᱞᱟᱜ ᱯᱟᱛᱲᱟ ᱯᱤᱴᱷᱟᱹ ᱯᱳᱭᱞᱳ ᱨᱮ ᱡᱤᱞ ᱫᱚ ᱵᱩᱞᱩᱝ ᱥᱩᱱᱩᱢ ᱢᱟᱹᱨᱤᱪ ᱢᱚᱥᱞᱟ ᱥᱟᱱᱟᱢ ᱞᱟᱜᱟᱣ ᱠᱟᱛᱮᱜ ᱡᱟᱸᱦᱟ ᱞᱮᱠᱟᱵᱚᱱ ᱩᱛᱩᱭ ᱚᱱᱠᱟ ᱞᱮᱠᱟᱛᱮ ᱤᱥᱤᱱ ᱟᱠᱚ ᱛᱚᱵᱮ ᱨᱟᱥᱮ ᱨᱟᱥᱮ ᱫᱚ ᱵᱟᱝ ᱠᱮᱴᱮᱡ ᱜᱮᱠᱚ ᱤᱥᱤᱱᱟ ᱟᱠᱚ ᱛᱚᱵᱮ ᱨᱟᱥᱮ ᱨᱟᱥᱮ ᱫᱚ ᱵᱟᱝ ᱠᱮᱴᱮᱡ ᱠᱮᱴᱮᱡ ᱜᱮᱠᱚ ᱤᱥᱤᱱᱟ ᱟᱫᱚ ᱤᱥᱤᱱ ᱛᱟᱭᱚᱢ ᱚᱱᱟ ᱡᱤᱞ ᱦᱚᱞᱚᱝ ᱥᱟᱝ ᱠᱚ ᱥᱤᱯᱤ ᱢᱮᱥᱟᱭᱟ ᱟᱨ ᱵᱮᱨᱮᱞ ᱯᱟᱛᱲᱟ ᱵᱮᱨᱮᱞ ᱥᱟᱠᱟᱢ ᱦᱮᱡ ᱟᱹᱜᱩ ᱠᱟᱛᱮᱜ ᱯᱟᱛᱲᱟ ᱠᱚ ᱵᱮᱱᱟᱣᱟ ᱟᱨ ᱚᱱᱟ ᱯᱟᱛᱲᱟ ᱨᱮ ᱱᱟᱥᱮ ᱱᱟᱥᱮ ᱡᱟᱸᱦᱟᱭ ᱡᱟᱸᱦᱟ ᱛᱤᱱᱟᱹᱜ ᱛᱤᱱᱟᱹᱜ ᱢᱟᱨᱟᱝ ᱯᱟᱛᱲᱟ ᱩᱱᱢᱟᱨᱟᱝ ᱜᱮᱠᱚ ᱯᱟᱥᱱᱟᱣᱟ ᱯᱟᱥᱱᱟᱣ ᱠᱟᱛᱮᱜ ᱜᱳᱞ ᱛᱮᱠᱚ ᱵᱮᱱᱟᱣᱟ ᱟᱨ ᱪᱮᱛᱟᱱ ᱠᱷᱚᱱ ᱟᱨ ᱢᱤᱫᱴᱮᱡ ᱯᱟᱛᱲᱟ ᱛᱮᱠᱚ ᱯᱚᱴᱚᱢᱟ ᱟᱫᱚ ᱯᱚᱴᱚᱢ ᱠᱟᱛᱮᱜ ᱛᱟᱣᱟ ᱨᱮᱠᱚ ᱤᱥᱤᱱᱟ ᱚᱱᱟᱜᱮ ᱯᱟᱛᱲᱟ ᱯᱤᱴᱷᱟᱹ ᱫᱚ